ᱦᱳᱭ ᱵᱷᱟᱨᱚᱛ ᱨᱮᱱᱟᱜ ᱨᱟᱡᱡᱚ ᱨᱮ ᱟᱭᱢᱟ ᱡᱟᱭᱜᱟ ᱨᱮᱱ ᱦᱚᱲ ᱢᱮᱱᱟᱜ ᱠᱚᱣᱟ ᱡᱟᱦᱟᱸᱭ ᱮᱱᱮᱡ ᱨᱮᱱᱟᱜ ᱞᱟᱠᱪᱟᱨ ᱫᱚ ᱢᱤᱫ ᱜᱮᱛᱟ ᱵᱚᱱᱟ ᱟᱹᱵᱚ ᱡᱩᱫᱟᱹ ᱡᱟᱭᱜᱟ ᱨᱮ ᱛᱟᱦᱮᱸ ᱠᱟᱛᱮᱫ ᱦᱚᱸ ᱮᱱᱮᱡ ᱨᱮᱱᱟᱜ ᱞᱟᱠᱪᱟᱨ ᱢᱮᱱᱠᱷᱟᱱ ᱫᱚᱝ ᱞᱟᱜᱽᱲᱮ ᱠᱟᱨᱟᱢ ᱱᱤᱭᱟᱹ ᱠᱚᱫᱚ ᱢᱤᱫ ᱜᱮᱛᱟ ᱵᱚᱱᱟ ᱟᱵᱚᱣᱟᱜ ᱞᱟᱠᱪᱟᱨ ᱨᱮᱱᱟᱜ ᱡᱳᱜᱟᱡᱳᱜᱽ ᱛᱟᱦᱮᱸ ᱠᱟᱛᱮᱫ ᱟᱵᱚ ᱡᱟᱦᱟᱸ ᱨᱮᱜᱮ ᱵᱚᱱ ᱛᱟᱦᱮᱱ ᱡᱩᱫᱟᱹ ᱨᱟᱡᱡᱚ ᱨᱮ ᱛᱟᱦᱮᱸ ᱠᱟᱛᱮᱫ ᱦᱚᱸ ᱢᱤᱫ ᱜᱮᱛᱟᱵᱚᱱᱟ ᱢᱮᱱᱠᱷᱟᱱ ᱫᱚ ᱚᱱᱟᱜᱮ ᱡᱚᱛᱚ ᱡᱟᱭᱜᱟ ᱨᱮᱠᱚ ᱯᱟᱞᱚᱣᱟ ᱚᱱᱟ ᱮᱱᱮᱡ ᱠᱚᱜᱮ ᱡᱚᱛᱚ ᱡᱟᱭᱜᱟ ᱨᱮ ᱦᱩᱭᱩᱜᱼᱟ ᱢᱮᱱᱠᱷᱟᱱ ᱛᱷᱚᱲᱟ ᱵᱷᱟᱥᱟ ᱡᱩᱫᱟᱹᱜᱼᱟ ᱢᱮᱱᱠᱷᱟᱱ ᱫᱚ ᱮᱱᱮᱡ ᱠᱚᱫᱚ ᱡᱚᱛᱜᱮ ᱢᱤᱫ ᱜᱮᱛᱟ ᱵᱚᱱᱟ